ᱟᱵᱚ ᱥᱟᱶᱛᱟ ᱨᱮ ᱛᱤᱨᱞᱟᱹ ᱦᱚᱲ ᱠᱚᱣᱟᱜ ᱥᱮᱪᱮᱫ ᱴᱷᱟᱶ ᱫᱚ ᱟᱹᱰᱤ ᱞᱟᱛᱟᱨ ᱨᱮᱜᱮ ᱢᱮᱱᱟᱜ ᱟᱠᱟᱫᱟ ᱠᱚᱲᱟ ᱦᱚᱲ ᱠᱷᱚᱱ ᱫᱚ ᱪᱮᱫᱟᱜ ᱥᱮ ᱟᱵᱚ ᱵᱚᱱ ᱵᱟᱰᱟᱭᱟ ᱥᱚᱢᱟᱡᱽ ᱨᱮᱱᱟᱜ ᱞᱟᱦᱟᱱᱛᱤ ᱟᱨ ᱩᱛᱱᱟᱹᱣ ᱦᱩᱭᱩᱜ ᱠᱷᱟᱱ ᱫᱚ ᱟᱭᱳ ᱦᱚᱲᱟᱜ ᱚᱞᱚᱜ ᱯᱟᱲᱦᱟᱣ ᱞᱟᱦᱟᱱᱛᱤ ᱫᱚ ᱟᱹᱰᱤ ᱦᱩᱭ ᱞᱮᱜ ᱠᱟᱱᱟ ᱪᱮᱫᱟᱜ ᱥᱮ ᱛᱤᱨᱞᱟᱹ ᱥᱮ ᱟᱭᱳ ᱦᱚᱲᱜᱮ ᱢᱤᱫ ᱜᱤᱫᱟᱹᱨ ᱨᱤᱱᱤᱡ ᱮᱛᱚᱦᱚᱵ ᱨᱮᱱᱤᱡ ᱢᱟᱪᱮᱛᱟᱱᱤ ᱫᱚ ᱠᱟᱱᱟᱭ ᱛᱤᱨᱞᱟᱹ ᱦᱚᱲ ᱡᱟᱦᱟᱸ ᱛᱤᱱᱟᱹᱜ ᱥᱮᱪᱮᱫ ᱠᱚ ᱛᱟᱦᱮᱱᱟ ᱩᱱᱟᱹᱜ ᱜᱮ ᱟᱵᱚᱨᱮᱱ ᱦᱚᱱ ᱜᱟᱲᱟ ᱥᱮ ᱜᱤᱫᱟᱹᱨ ᱯᱤᱫᱟᱹᱨ ᱫᱚ ᱥᱮᱪᱮᱫ ᱦᱚᱨᱟ ᱨᱮᱠᱚ ᱦᱤᱡᱩᱜᱼᱟ ᱟᱨ ᱞᱟᱦᱟᱱᱛᱤ ᱦᱩᱭᱩᱜᱼᱟ ᱟᱨ ᱛᱤᱨᱞᱟᱹ ᱦᱚᱲ ᱡᱟᱦᱟᱸ ᱛᱤᱱᱟᱹᱜ ᱠᱚ ᱥᱮᱪᱮᱫᱚᱜᱼᱟ ᱩᱱᱟᱹᱜ ᱜᱮ ᱟᱵᱚ ᱥᱟᱶᱟ ᱨᱮᱱᱟᱜ ᱩᱛᱱᱟᱹᱣ ᱦᱩᱭᱩᱜᱼᱟ ᱥᱟᱶᱛᱟ ᱨᱮᱱᱟᱜ ᱩᱛᱱᱟᱹᱣ ᱦᱩᱭᱞᱮᱱ ᱠᱷᱟᱱ ᱫᱤᱥᱚᱢ ᱨᱮᱱᱟᱜ ᱩᱛᱱᱟᱹᱣ ᱦᱚᱸ ᱦᱩᱭᱩᱜᱼᱟ ᱚᱱᱟᱛᱮ ᱟᱢᱨᱮᱱ ᱡᱟᱦᱟᱸ ᱛᱤᱱᱟᱹᱜ ᱢᱮᱱᱟᱜ ᱠᱚᱣᱟ ᱡᱟᱦᱟᱸ ᱛᱤᱱᱟᱹᱝ ᱠᱚ ᱠᱷᱚᱡᱚᱜᱼᱟ ᱟᱨ ᱞᱟᱹᱠᱛᱤ ᱫᱟᱲᱮ ᱡᱟᱦᱟᱸ ᱛᱤᱱᱟᱹᱜ ᱢᱮᱱᱟᱜᱼᱟ ᱩᱱᱟᱹᱜ ᱜᱮ ᱟᱯᱲᱮᱨᱮᱱ ᱦᱚᱯᱚᱱ ᱮᱨᱟ ᱢᱤᱥᱨᱟ ᱠᱚᱫᱚ ᱚᱞᱚᱜ ᱨᱮᱱᱟᱜ ᱫᱟᱣᱫᱚ ᱤᱧ ᱯᱟᱦᱟᱴᱟ ᱥᱮᱫ ᱠᱷᱚᱱ ᱩᱱᱠᱩ ᱫᱚᱠᱚ ᱧᱟᱢᱜᱮᱭᱟ